ᱵᱟᱸᱠᱩᱲᱟ ᱴᱚᱴᱷᱟ ᱨᱮᱱ ᱡᱩᱣᱟᱹᱱ ᱠᱚ ᱥᱮᱪᱮᱫ ᱨᱳᱡᱜᱟᱨ ᱪᱮᱛᱟᱱ ᱨᱮ ᱟᱹᱰᱤ ᱪᱮᱞᱮᱧᱡᱽ ᱥᱟᱞᱟᱜ ᱞᱟᱹᱲᱦᱟᱹᱭ ᱦᱩᱭᱩᱜ ᱠᱟᱱ ᱛᱟᱠᱚᱣᱟ ᱱᱚᱣᱟ ᱵᱟᱸᱠᱩᱲᱟ ᱴᱚᱴᱷᱟ ᱨᱮᱫᱚ ᱚᱱᱠᱟᱱ ᱯᱚᱨᱤᱵᱮᱥ ᱵᱟᱝ ᱛᱮᱭᱟᱨ ᱟᱠᱟᱱᱟ ᱡᱟᱦᱟᱸ ᱫᱚ ᱥᱮᱪᱮᱫ ᱟᱨ ᱨᱳᱡᱜᱟᱨ ᱟᱹᱰᱤ ᱥᱚᱦᱞᱮ ᱛᱟᱞᱟᱛᱮ ᱧᱟᱢᱚᱜᱼᱟ